ᱟᱵᱚᱣᱟᱜ ᱱᱚᱶᱟ ᱯᱚᱥᱪᱷᱤᱢᱵᱟᱝᱞᱟ ᱯᱚᱱᱚᱛ ᱨᱮ ᱟᱭᱢᱟ ᱜᱮ ᱰᱤᱥᱴᱨᱤᱠ ᱢᱮᱱᱟᱜᱼᱟ ᱚᱱᱟ ᱢᱩᱫᱽᱨᱮ ᱢᱚᱬᱮ ᱦᱚᱲᱟᱜ ᱢᱚᱬᱮ ᱜᱚᱴᱟᱝ ᱰᱤᱥᱴᱨᱤᱠ ᱨᱮᱭᱟᱜ ᱧᱩᱛᱩᱢ ᱤᱧ ᱞᱟᱹᱭᱼᱟ ᱵᱤᱨᱵᱷᱩᱢ ᱢᱩᱨᱥᱤᱫᱟᱵᱟᱫᱽ ᱱᱚᱫᱤᱭᱟ ᱵᱚᱨᱫᱷᱚᱢᱟᱱ ᱵᱟᱸᱠᱩᱲᱟ